ᱪᱮᱬᱮ ᱠᱚᱫᱚᱧ ᱧᱮᱞ ᱠᱟᱜ ᱠᱚᱜᱮᱭᱟ ᱟᱹᱰᱤᱜᱟᱱ ᱪᱮᱬᱮ ᱢᱮᱱᱟᱜ ᱠᱚᱣᱟ ᱢᱤᱴᱷᱩ ᱪᱮᱬᱮ ᱠᱚᱭᱮᱞ ᱪᱮᱬᱮ ᱯᱚᱛᱟᱢ ᱪᱮᱬᱮ ᱜᱷᱟᱲᱣᱟ ᱠᱤᱥᱱᱤ ᱪᱮᱬᱮ ᱟᱭᱢᱟ ᱟᱹᱰᱤᱜᱟᱱ ᱵᱩᱨᱩ ᱨᱮᱠᱚ ᱛᱟᱦᱮᱱᱟ ᱪᱮᱬᱮ ᱪᱤᱯᱨᱩᱫ ᱠᱚ ᱡᱮᱛᱮ ᱜᱮ ᱧᱮᱞ ᱟᱠᱟᱫ ᱠᱚᱜᱮᱭᱟ ᱢᱮᱱᱠᱷᱟᱱ ᱪᱮᱬᱮ ᱪᱤᱯᱨᱩᱫ ᱫᱚ ᱟᱹᱰᱤ ᱦᱟᱞᱚᱛ ᱛᱟᱠᱚ ᱟᱹᱰᱤ ᱠᱚᱥᱴᱚ ᱛᱮ ᱫᱤᱱ ᱠᱚ ᱵᱤᱛᱟᱹᱣᱟ ᱪᱤᱠᱟᱛᱮ ᱦᱚᱭ ᱫᱟᱜ ᱡᱟᱹᱯᱩᱫ ᱨᱮ ᱟᱹᱰᱤ ᱠᱚ ᱠᱚᱥᱴᱚᱜᱼᱟ ᱦᱚᱭ ᱡᱩᱫᱤ ᱦᱤᱡᱩᱜᱼᱟ ᱟᱠᱚᱣᱟᱜ ᱛᱩᱠᱟᱹ ᱠᱚ ᱦᱤᱡᱩᱜ ᱨᱮᱦᱚᱸ ᱦᱚᱭᱛᱮ ᱠᱷᱟᱹᱞᱤ ᱯᱟᱞᱴᱤ ᱠᱚ ᱞᱮᱠᱟ ᱠᱚ ᱟᱹᱭᱠᱟᱹᱣᱟ ᱪᱤᱠᱟᱛᱮ ᱪᱮᱬᱮ ᱪᱤᱯᱨᱩ ᱢᱟ ᱫᱟᱨᱮ ᱵᱩᱴᱟᱹ ᱨᱮᱜᱮ ᱟᱥᱨᱟ ᱛᱟᱠᱚ ᱟᱨ ᱪᱮᱬᱮ ᱪᱤᱯᱨᱩ ᱟᱜ ᱟᱥᱨᱟ ᱢᱟ ᱛᱟᱠᱚ ᱚᱲᱟᱜ ᱫᱩᱣᱟᱹᱨ ᱢᱟ ᱫᱟᱨᱮ ᱫᱟᱨᱮ ᱨᱮᱜᱮ ᱛᱟᱠᱚ ᱢᱮᱱᱟᱜᱼᱟ ᱪᱤᱠᱟᱛᱮ ᱵᱩᱨᱩ ᱠᱚᱨᱮ ᱦᱚᱸ ᱵᱩᱨᱩ ᱟᱛᱟᱨ ᱞᱮᱠᱷᱟᱱ ᱥᱮ ᱪᱮᱬᱮ ᱪᱤᱯᱨᱩ ᱠᱚ ᱟᱹᱰᱤ ᱡᱳᱨ ᱠᱚ ᱟᱴᱚᱜ ᱴᱟᱸᱜᱚᱜᱼᱟ ᱚᱱᱠᱟᱜᱮ ᱪᱮᱬᱮ ᱫᱚ ᱟᱹᱰᱤᱜᱟᱱ ᱪᱮᱬᱮᱧ ᱧᱮᱞ ᱟᱠᱟᱫ ᱠᱚᱣᱟ ᱢᱮᱱᱠᱷᱟᱱ ᱠᱟᱺᱦᱩ ᱪᱮᱬᱮ ᱦᱚᱸᱠᱚ ᱪᱮᱬᱮ ᱠᱟᱱ ᱜᱮᱭᱟ ᱜᱤᱫᱤ ᱠᱩᱬᱤᱫ ᱪᱮᱬᱮ ᱜᱮ ᱡᱚᱛᱚᱠᱷᱚᱱ ᱫᱚ ᱠᱚᱢ ᱠᱚ ᱧᱮᱞᱚᱜᱼᱟ